ᱟᱢ ᱠᱤ ᱫᱚᱠᱟᱱᱣᱟᱹᱞᱤ ᱜᱤᱢ ᱥᱟᱵ ᱟᱠᱟᱫᱟ ᱤᱧ ᱟᱥᱚᱠ ᱤᱧ ᱞᱟᱹᱭᱮᱫᱟ ᱤᱧᱟᱜ ᱚᱲᱟᱜ ᱨᱮ ᱢᱤᱫ ᱴᱟᱝ ᱪᱷᱟᱹᱴᱭᱟᱹᱨ ᱠᱟᱹᱢᱤ ᱦᱚᱨᱟ ᱢᱮᱱᱟᱜᱼᱟ ᱵᱟᱨ ᱥᱟᱭ ᱜᱟᱱ ᱦᱚᱲ ᱢᱮᱱᱟᱜ ᱠᱚᱣᱟ ᱛᱚ ᱟᱢ ᱴᱷᱮᱱ ᱞᱟᱹᱰᱩᱧ ᱦᱟᱛᱟᱣ ᱞᱟᱹᱜᱤᱫᱼᱟ ᱠᱤᱪᱷᱩ ᱠᱚᱢ ᱛᱮᱢ ᱤᱢᱟᱹᱧ ᱠᱷᱟᱱ ᱟᱹᱰᱤ ᱱᱟᱯᱟᱭ ᱠᱚᱜ ᱟ